ᱯᱚᱨᱚᱵᱽ ᱨᱮ ᱟᱞᱮᱫᱚ ᱰᱟᱹᱵᱽᱴᱨᱟᱹ ᱯᱷᱟᱨᱪᱟ ᱯᱷᱟᱹᱨᱪᱤ ᱠᱟᱛᱮᱫ ᱯᱩᱡᱟᱹ ᱟᱜᱟ ᱠᱮᱛᱮᱫ ᱦᱟᱺᱰᱤ ᱫᱟᱜ ᱞᱮ ᱞᱚᱞᱚᱭᱟ ᱥᱟᱶᱛᱮ ᱪᱟᱠᱷᱱᱟ ᱠᱚᱞᱮ ᱤᱥᱤᱱᱟ ᱜᱤᱫᱟᱹᱨ ᱯᱤᱫᱟᱹᱨ ᱞᱟᱹᱜᱤᱫ ᱞᱟᱹᱰᱩ ᱯᱤᱴᱷᱟᱹ ᱱᱚᱝᱠᱟᱱᱟᱜ ᱦᱚᱸᱞᱮ ᱤᱥᱤᱱ ᱟᱨᱚᱭᱟ